ᱥᱟᱱᱛᱟᱲᱟᱜ ᱫᱚ ᱟᱹᱰᱤ ᱜᱟᱱ ᱜᱮ ᱯᱚᱨᱚᱵᱽ ᱢᱮᱱᱟᱜ ᱟᱠᱟᱫᱟ ᱡᱮᱢᱚᱱ ᱵᱟᱦᱟ ᱥᱚᱦᱚᱨᱟᱭ ᱫᱟᱸᱥᱟᱭ ᱮᱨᱚᱜ ᱟᱨ ᱟᱢ ᱚᱠᱟᱴᱟᱜ ᱯᱚᱨᱚᱵ ᱮᱢ ᱠᱩᱥᱤᱭᱟᱜ ᱜᱮᱭᱟ ᱤᱧ ᱫᱚ ᱚᱱᱟ ᱠᱚ ᱢᱩᱫᱽ ᱨᱮ ᱫᱟᱸᱥᱟᱭ ᱜᱮ ᱟᱹᱰᱤ ᱟᱸᱴ ᱤᱧ ᱠᱩᱥᱤᱭᱟᱜ ᱜᱮᱭᱟ ᱪᱮᱫᱟᱜ ᱥᱮ ᱚᱱᱟ ᱠᱚ ᱨᱮᱭᱟᱜ ᱵᱮᱯᱟᱨ ᱛᱮ ᱢᱤᱫᱵᱟᱨ ᱠᱟᱛᱷᱟᱧ ᱞᱟᱹᱭ ᱥᱚᱫᱚᱨ ᱞᱮᱜᱮ ᱟᱞᱮ ᱫᱚ ᱴᱚᱞᱟ ᱨᱮ ᱯᱨᱚᱛᱷᱚᱢ ᱞᱮ ᱵᱚᱸᱜᱟᱱᱟ ᱛᱟᱨᱯᱚᱨ ᱡᱚᱛᱟ ᱚᱲᱟᱜ ᱪᱟᱞᱟᱣ ᱠᱟᱛᱮᱫ ᱞᱮ ᱛᱩᱢᱫᱟᱜ ᱴᱟᱢᱟᱠ ᱠᱚ ᱱᱤᱭᱮᱞᱮ ᱮᱱᱮᱡᱼᱟ ᱴᱚᱞᱟ ᱨᱮ ᱡᱚᱛᱚ ᱚᱲᱟᱜ ᱯᱩᱨᱟᱹᱜ ᱠᱟᱛᱮᱫ ᱟᱞᱮ ᱫᱚ ᱟᱵᱟᱨ ᱮᱴᱟᱜ ᱡᱟᱭᱜᱟ ᱞᱮ ᱪᱟᱞᱟᱜᱼᱟ ᱡᱚᱛᱚ ᱴᱚᱞᱟᱨᱮ ᱚᱲᱟᱜ ᱨᱮ ᱯᱩᱨᱟᱹᱣ ᱠᱟᱛᱮᱫ ᱡᱟᱛᱮ ᱱᱤᱭᱟᱹ ᱫᱚ ᱥᱟᱱᱛᱟᱲ ᱡᱟᱦᱟᱸ ᱟᱹᱨᱤᱪᱟᱹᱞᱤ ᱛᱟᱦᱮᱸ ᱛᱟᱦᱮᱸ ᱠᱟᱱᱟ ᱚᱱᱟ ᱠᱚ ᱡᱮᱱᱚ ᱠᱟᱹᱴᱤᱡ ᱠᱟᱹᱴᱤᱡ ᱜᱤᱫᱽᱨᱟᱹ ᱦᱚᱸᱠᱚ ᱵᱩᱡᱷᱟᱹᱣ ᱡᱟᱛᱮ ᱱᱤᱭᱟᱹ ᱵᱷᱚᱵᱤᱥᱚᱛ ᱨᱮ ᱡᱮᱱᱚ ᱵᱟᱝ ᱟᱫᱚᱜ ᱥᱟᱱᱛᱟᱲᱟᱜ